ᱟᱵᱩ ᱱᱚᱣᱟ ᱵᱤᱨᱵᱷᱩᱢ ᱨᱮᱱᱟᱜ ᱡᱚᱢᱟᱜ ᱢᱚᱫᱷᱮᱫᱚ ᱠᱷᱩᱵ ᱧᱩᱛᱩᱢᱟᱱ ᱫᱚ ᱦᱩᱭᱩᱜ ᱠᱟᱱᱟ ᱢᱚᱨᱚᱵᱵᱟ ᱥᱤᱣᱲᱤ ᱨᱮᱱᱟᱜ ᱢᱚᱨᱚᱵᱵᱟ ᱚᱱᱟ ᱢᱚᱨᱚᱵᱵᱟ ᱠᱟᱛᱷᱟ ᱢᱮᱱᱞᱮᱱᱠᱷᱟᱱ ᱜᱤ ᱡᱟᱦᱟᱸᱭ ᱠᱩ ᱦᱚᱲ ᱮᱠᱫᱚᱢ ᱯᱩᱨᱟᱹ ᱯᱩᱨᱤ ᱮᱠᱫᱚᱢ ᱚᱱᱟ ᱵᱤᱨᱵᱷᱩᱢ ᱨᱮᱱᱟᱜ ᱠᱟᱛᱷᱟ ᱫᱤᱥᱟᱹᱜᱼᱟ ᱟᱨ ᱚᱠᱟᱨᱮᱱᱟᱜ ᱠᱟᱛᱷᱟ ᱥᱤᱣᱲᱤ ᱥᱤᱣᱲᱤ ᱵᱟᱡᱟᱨ ᱥᱤᱣᱲᱤ ᱥᱚᱦᱚᱨ ᱨᱮᱱᱟᱜ ᱠᱟᱛᱷᱟ ᱫᱤᱥᱟᱹᱜᱼᱟ ᱛᱚ ᱱᱚᱠᱟ ᱱᱚᱰᱮ ᱥᱤᱣᱲᱤ ᱥᱚᱦᱚᱨ ᱨᱮ ᱱᱚᱠᱟ ᱢᱚᱣᱨᱚᱵᱵᱟ ᱠᱩ ᱵᱮᱱᱟᱣᱟ ᱛᱚ ᱡᱟᱦᱟᱸᱭ ᱜᱤ ᱱᱚᱰᱮᱭ ᱦᱤᱡᱩᱜᱼᱟ ᱵᱤᱨᱵᱷᱩᱢ ᱛᱮ ᱵᱤᱨᱵᱷᱩᱢᱮ ᱦᱮᱡ ᱞᱮᱱᱠᱷᱟᱱ ᱚᱱᱟ ᱥᱤᱣᱲᱤ ᱮᱞᱟᱡᱟᱭ ᱪᱟᱞᱟᱣ ᱞᱮᱱᱠᱷᱟᱱ ᱩᱱᱤᱫᱚ ᱚᱱᱟ ᱢᱚᱣᱨᱚᱵᱵᱟ ᱫᱚᱭ ᱦᱟᱛᱟᱣ ᱜᱮᱭᱟ ᱢᱚᱣᱨᱚᱵᱵᱟ ᱫᱚᱠᱚ ᱤᱫᱤᱭ ᱜᱮᱭᱟ ᱚᱱᱠᱟᱱ ᱤᱭᱟᱹ ᱦᱮᱱᱟᱜᱼᱟ ᱛᱚ ᱱᱚᱝᱠᱟ ᱢᱟᱱᱮ ᱢᱚᱣᱨᱚᱵᱵᱟ ᱦᱚᱸ ᱵᱤᱵᱷᱤᱱᱱ ᱨᱚᱠᱚᱢ ᱨᱮᱱᱟᱜ ᱱᱟᱱᱟ ᱯᱦᱚᱞ ᱨᱮᱱᱟᱜ ᱢᱚᱣᱨᱚᱵᱵᱟ ᱱᱚᱰᱮᱠᱩ ᱵᱮᱱᱟᱣᱟ ᱟᱫᱚ ᱡᱟᱦᱟᱸᱭ ᱡᱟᱦᱟᱸᱴᱟᱜ ᱠᱩ ᱠᱩᱥᱤᱭᱟᱜᱼᱟ ᱚᱱᱠᱟ ᱞᱮᱠᱟᱱᱟᱜ ᱢᱚᱣᱨᱚᱵᱵᱟ ᱱᱚᱰᱮᱠᱷᱚᱱ ᱠᱩ ᱤᱫᱤᱭᱟ ᱟᱨ ᱚᱲᱟᱜ ᱛᱮᱠᱩ ᱨᱩᱣᱟᱹᱲ ᱪᱟᱞᱟᱣ ᱞᱮᱱᱠᱷᱟᱡ ᱜᱤ ᱚᱲᱟᱜ ᱨᱮᱱ ᱦᱚᱲ ᱱᱚᱣᱟ ᱠᱩ ᱢᱮᱱᱟ ᱦᱮᱢ ᱪᱟᱞᱟᱣ ᱞᱮᱱᱟ ᱵᱤᱨᱵᱷᱩᱢᱮᱢ ᱪᱟᱞᱟᱣ ᱞᱮᱱᱟ ᱥᱤᱣᱲᱤᱢ ᱪᱟᱞᱟᱣᱮᱱᱟ ᱥᱤᱣᱲᱤᱠᱷᱚᱱ ᱟᱨ ᱱᱚᱰᱮᱫᱚ ᱢᱚᱣᱨᱚᱵᱵᱟ ᱠᱷᱩᱵ ᱵᱤᱠᱷᱟᱛᱚ ᱜᱮᱭᱟ ᱟᱹᱜᱩᱣ ᱟᱠᱟᱫ ᱟᱯᱮᱥᱮ ᱵᱟᱝ ᱩᱱᱠᱩᱢ ᱧᱮᱞᱟ ᱡᱮ ᱦᱮᱸ ᱢᱚᱣᱨᱚᱵᱵᱟ ᱫᱚ ᱥᱚᱸᱜᱮᱜᱮ ᱢᱮᱱᱟᱜᱼᱟ ᱱᱚᱣᱟᱜᱤ ᱵᱤᱨᱵᱷᱩᱢ ᱨᱮᱱᱟᱜ ᱫᱚ ᱟᱹᱰᱤ ᱧᱩᱛᱩᱢᱟᱱ ᱡᱚᱢᱟᱜ ᱠᱟᱱᱟ